ᱤᱧ ᱫᱚ ᱟᱹᱰᱤ ᱨᱟᱹᱥᱠᱟᱹᱧ ᱟᱴᱠᱟᱨ ᱮᱫ ᱛᱟᱦᱮᱜ ᱡᱚᱠᱷᱚᱱ ᱟᱠᱚ ᱛᱮ ᱵᱟᱜᱟᱱ ᱠᱚ ᱨᱚᱦᱚᱭᱮᱫ ᱛᱟᱦᱮᱜ ᱚᱱᱟᱛᱮ ᱤᱧ ᱦᱚᱸ ᱩᱱᱠᱩ ᱜᱚᱲᱚᱧ ᱮᱢᱟᱜ ᱠᱚᱣᱟ ᱤᱧ ᱴᱤᱯᱥ ᱤᱧ ᱮᱢᱟᱜ ᱠᱚᱣᱟ ᱱᱚᱝᱠᱟ ᱫᱟᱨᱮ ᱨᱚᱦᱚᱭ ᱨᱮ ᱫᱩᱯ ᱨᱮᱱᱟᱜ ᱦᱟᱥᱟ ᱟᱬᱜᱚᱭ ᱯᱮ ᱦᱟᱥᱟ ᱟᱬᱜᱩ ᱠᱟᱛᱮᱜ ᱠᱟᱹᱴᱤᱡ ᱚᱸᱰᱮ ᱜᱟᱹᱫᱩᱡ ᱯᱮ ᱠᱷᱟᱞᱟᱭ ᱯᱮ ᱛᱤ ᱛᱮ

ᱪᱟᱨᱟ ᱚᱸᱰᱮ ᱵᱤᱫ ᱯᱮ ᱵᱤᱫ ᱠᱟᱛᱮᱜ ᱦᱟᱥᱟ ᱟᱬᱜᱩᱣᱟᱜ ᱯᱮ ᱟᱨ ᱦᱟᱥᱟ ᱟᱬᱜᱩ ᱠᱟᱛᱮᱜ ᱠᱟᱹᱴᱤᱡ ᱞᱮᱵᱮᱫᱟᱜ ᱯᱮ ᱫᱟᱨᱮ ᱥᱚᱡᱷᱮ ᱨᱮ ᱛᱟᱦᱮᱱ ᱢᱟ ᱟᱨ ᱫᱟᱜ ᱫᱩᱞ ᱟᱜ ᱯᱮ ᱱᱚᱣᱟ ᱜᱮ ᱴᱤᱯᱥ ᱮᱢᱟᱜ ᱠᱩᱣᱤᱝ